ᱦᱮᱞᱳ ᱦᱳᱭ ᱰᱟᱠᱛᱟᱨ ᱜᱮᱞᱤᱧ ᱞᱟᱹᱭᱮᱫᱟ ᱚᱠᱟ ᱡᱟᱭᱜᱟ ᱠᱷᱚᱱᱟᱜ ᱵᱮᱱ ᱯᱷᱳᱱ ᱟᱠᱟᱫᱟ ᱦᱳᱭ ᱫᱚ ᱱᱚᱸᱰᱮ ᱫᱚ ᱵᱮᱞᱯᱟᱦᱟᱲᱤ ᱦᱳᱥᱯᱤᱴᱟᱞ ᱜᱮ ᱠᱟᱱᱟ ᱟᱫᱚ ᱪᱮᱫ ᱠᱚ ᱚᱥᱩᱵᱤᱫᱟ ᱪᱮᱫᱠᱟ ᱵᱮᱱ ᱠᱷᱚᱡᱚᱜ ᱠᱟᱱᱟ ᱦᱮᱸ ᱡᱚᱛᱚ ᱜᱮ ᱧᱟᱢᱚᱜᱼᱟ ᱨᱟᱱ ᱠᱚᱦᱚᱸ ᱯᱷᱤᱨᱤ ᱛᱮ ᱧᱟᱢᱚᱜᱼᱟ ᱜᱟᱹᱲᱤ ᱠᱚᱦᱚᱸ ᱦᱤᱡᱩᱜ ᱥᱮᱱᱚᱜ ᱨᱮᱱᱟᱜ ᱵᱮᱵᱚᱥᱛᱟ ᱢᱮᱱᱟᱜᱼᱟ ᱥᱟᱱᱟᱢᱟᱜ ᱜᱮ ᱟᱨ ᱵᱷᱟᱹᱜᱤ ᱞᱮᱠᱟ ᱪᱤᱠᱤᱛᱥᱟ ᱦᱚᱸ ᱦᱩᱭᱩᱜ ᱠᱟᱱᱟ ᱦᱚᱸ ᱩᱱᱠᱩ ᱠᱚᱣᱟᱜ ᱦᱚᱸ ᱜᱟᱹᱲᱤ ᱯᱷᱤᱨᱤ ᱛᱮᱜᱮ ᱧᱟᱢᱚᱜᱼᱟ ᱟᱨ ᱪᱤᱠᱤᱛᱥᱟ ᱢᱟ ᱯᱷᱤᱨᱤ ᱜᱮ ᱦᱩᱭᱩᱜ ᱠᱟᱱᱟ ᱦᱳᱥᱯᱤᱴᱟᱞ ᱨᱮᱫᱚ ᱥᱟᱱᱟᱢᱟᱜ ᱜᱮ ᱯᱷᱤᱨᱤ ᱛᱮᱜᱮ ᱦᱩᱭᱩᱜᱼᱟ ᱚ ᱵᱮᱹᱴ ᱠᱚ ᱧᱟᱢᱚᱜᱼᱟ ᱦᱳᱥᱯᱤᱴᱟᱞ ᱨᱮ ᱟᱹᱰᱤ ᱨᱚᱠᱚᱢ ᱵᱮᱵᱚᱥᱛᱟ ᱢᱮᱱᱟᱜᱼᱟ ᱟᱭᱢᱟ ᱢᱟᱨᱟᱝ ᱦᱳᱥᱯᱤᱴᱟᱞ ᱠᱟᱱᱟ ᱛᱳ ᱡᱚᱛᱚ ᱨᱚᱠᱚᱢᱟᱜ ᱜᱮ ᱵᱮᱵᱚᱥᱛᱟ ᱢᱮᱱᱟᱜᱼᱟ ᱵᱮᱹᱴ ᱠᱚᱦᱚᱸ ᱢᱮᱱᱟᱜᱼᱟ ᱵᱟᱛᱷᱨᱩᱢ ᱠᱚ ᱢᱟᱱᱮ ᱚᱱᱛᱮ ᱵᱟᱨᱮᱱᱫᱟ ᱫᱩᱲᱩᱵ ᱵᱟᱲᱟ ᱡᱟᱭᱜᱟ ᱠᱚᱦᱚᱸ ᱢᱮᱱᱟᱜᱼᱟ ᱫᱟᱨᱮ ᱵᱩᱴᱟᱹ ᱠᱚ ᱢᱮᱱᱟᱜᱼᱟ ᱚᱱᱟ ᱠᱚᱨᱮᱫ ᱫᱟᱲᱟ ᱵᱟᱲᱟ ᱦᱚᱸ ᱜᱟᱱᱚᱜᱼᱟ ᱡᱚᱢ ᱧᱩ ᱠᱚᱨᱮᱱᱟᱜ ᱦᱚᱸ ᱵᱮᱵᱚᱥᱛᱟ ᱢᱮᱱᱟᱜᱼᱟ ᱦᱮᱸ ᱡᱚᱛᱚ ᱜᱮ ᱥᱩᱡᱳᱜᱽ ᱥᱩᱵᱤᱫᱟ ᱧᱟᱢᱚᱜᱼᱟ ᱚᱯᱟᱨᱮᱥᱚᱱ ᱠᱚᱦᱚᱸ ᱦᱩᱭᱩᱜᱼᱟ ᱡᱟᱦᱟᱸᱭ ᱡᱟᱦᱟᱸ ᱢᱟᱨᱟᱝ ᱢᱟᱨᱟᱝ ᱨᱳᱜᱽ ᱠᱚ ᱦᱩᱭᱩᱜᱼᱟ ᱟᱨ ᱨᱚᱠᱛᱚ ᱯᱚᱨᱤᱠᱠᱷᱟ ᱠᱚ ᱦᱩᱭᱩᱜᱼᱟ ᱥᱟᱱᱟᱢ ᱞᱮᱠᱟᱱᱟᱜ ᱜᱮ ᱪᱤᱠᱤᱛᱥᱟ ᱦᱩᱭᱩᱜᱼᱟ ᱱᱚᱸᱰᱮ ᱡᱚᱛᱚᱱᱟᱜ ᱜᱮ ᱢᱟᱱᱮ ᱟᱞᱮᱭᱟᱜ ᱰᱟᱠᱛᱟᱨ ᱯᱚᱠᱷᱚ ᱠᱷᱚᱱᱟᱜ ᱢᱟᱱᱮ ᱵᱮᱵᱚᱥᱛᱟ ᱢᱮᱱᱟᱜᱼᱟ ᱟᱨᱠᱤ ᱵᱟᱝ ᱚᱯᱟᱨᱮᱥᱚᱱ ᱨᱮᱫᱚ ᱯᱚᱭᱥᱟ ᱠᱚᱫᱚ ᱵᱟᱝ ᱞᱟᱜᱟᱜᱼᱟ ᱚᱱᱮ ᱥᱟᱥᱛᱷᱚ ᱥᱟᱛᱷᱤ ᱠᱟᱲ ᱠᱚ ᱩᱰᱩᱜ ᱟᱠᱟᱱᱟ ᱛᱳ ᱱᱮᱛᱟᱨ ᱫᱚ ᱚᱱᱟᱛᱮ ᱠᱟᱹᱴᱤᱡ ᱟᱭᱢᱟ ᱯᱷᱤᱨᱤ ᱜᱮ ᱟᱨᱠᱤ ᱪᱤᱠᱤᱛᱥᱟ ᱨᱮᱱᱟᱜ ᱵᱮᱵᱚᱥᱛᱷᱟ ᱢᱮᱱᱟᱜᱼᱟ

ᱦᱳᱭ ᱢᱟᱱᱮ ᱡᱚᱛᱚ ᱨᱚᱠᱚᱢᱟᱜ ᱜᱮ ᱥᱩᱡᱳᱜᱽ ᱥᱩᱵᱤᱫᱟ ᱦᱮᱱᱟᱜᱼᱟ ᱦᱳᱥᱯᱤᱴᱟᱞ ᱨᱮᱫᱚ ᱪᱮᱫ ᱦᱚᱸ ᱡᱮ ᱚᱱᱠᱟ ᱵᱟᱝ ᱧᱟᱢᱚᱜᱼᱟ ᱡᱚᱛᱚ ᱨᱚᱠᱚᱢᱟᱜ ᱨᱟᱱ ᱜᱮ ᱧᱟᱢᱚᱜᱼᱟ ᱟᱨ ᱯᱚᱭᱥᱟ ᱴᱟᱠᱟ ᱫᱚ ᱦᱳᱥᱯᱤᱴᱟᱞ ᱨᱮᱫᱚ ᱨᱟᱱ ᱢᱩᱨᱜᱟᱹᱱ ᱥᱮ ᱪᱤᱠᱤᱛᱥᱟ ᱤᱱᱡᱮᱠᱥᱮᱱ ᱚᱱᱟ ᱠᱚᱫᱚ ᱵᱟᱝ ᱞᱟᱜᱟᱜᱼᱟ ᱡᱟᱦᱟᱸ ᱱᱤᱡᱮᱨᱟᱜ ᱦᱟᱛ ᱠᱷᱚᱨᱚᱪ ᱞᱮᱠᱟ ᱜᱮ ᱞᱟᱜᱟᱜᱼᱟ ᱢᱟᱱᱮ ᱨᱟᱱ ᱞᱮᱠᱟᱱᱟᱜ ᱛᱮᱫᱚ ᱯᱚᱭᱥᱟ ᱫᱚ ᱵᱟᱝ ᱞᱟᱜᱟᱜᱼᱟ ᱡᱚᱛᱚ ᱜᱮ ᱯᱷᱤᱨᱤ ᱛᱮ ᱦᱩᱭᱩᱜᱼᱟ ᱜᱟᱹᱲᱤ ᱠᱚᱦᱚᱸ ᱟᱨ ᱥᱟᱱᱟᱢ ᱞᱮᱠᱟᱱ ᱨᱟᱱ ᱠᱚ ᱚᱱᱟ ᱡᱚᱛᱚᱱᱟᱜ ᱜᱮ ᱯᱷᱤᱨᱤ ᱛᱮᱜᱮ ᱦᱩᱭᱩᱜᱼᱟ ᱦᱳᱥᱯᱤᱴᱟᱞ ᱨᱮᱫᱚ ᱡᱳᱜᱟᱡᱳᱜᱽ ᱴᱷᱤᱠ ᱴᱷᱟᱠ ᱛᱟᱦᱮᱱ ᱠᱷᱟᱱ ᱡᱚᱛᱚ ᱨᱚᱠᱚᱢ ᱜᱮ ᱥᱳᱢᱳᱭ ᱢᱚᱛᱚᱢ ᱞᱟᱹᱭ ᱞᱮᱠᱷᱟᱱ ᱡᱚᱛᱚᱱᱟᱜ ᱜᱮ ᱪᱤᱠᱤᱛᱥᱟ ᱨᱮᱦᱚᱸ ᱜᱚᱲᱚ ᱥᱚᱯᱚᱦᱚᱫ ᱞᱮ ᱮᱢᱟ ᱯᱮᱭᱟ

ᱦᱳᱭ ᱟᱨ ᱦᱳᱭ ᱟᱨ ᱞᱟᱹᱭᱮᱫᱟᱞᱤᱧ ᱡᱟᱦᱟᱸ ᱛᱤᱥ ᱠᱚ ᱢᱟᱱᱮ ᱡᱟᱦᱟᱸ ᱞᱮᱠᱟ ᱚᱱᱠᱟ ᱚᱥᱩᱵᱤᱫᱟ ᱠᱚ ᱦᱩᱭᱞᱮᱱ ᱠᱷᱟᱱ ᱟᱞᱚᱯᱮ ᱫᱩᱲᱩᱵ ᱛᱷᱤᱨ ᱠᱚᱜᱼᱟ ᱦᱳᱥᱯᱤᱴᱟᱞ ᱜᱮ ᱟᱹᱜᱩ ᱠᱚᱯᱮ ᱜᱤᱫᱽᱨᱟᱹ ᱠᱚᱥᱮ ᱥᱮᱲᱟ ᱦᱚᱲ ᱠᱚ ᱵᱚᱭᱮᱥ ᱠᱚ ᱦᱚᱲ ᱡᱚᱛᱚ ᱜᱮ ᱦᱳᱥᱯᱤᱴᱟᱞ ᱯᱮ ᱟᱹᱜᱩ ᱞᱮᱠᱚ ᱠᱷᱟᱱ ᱪᱮᱫᱟᱜ ᱵᱟᱠᱚ ᱵᱟᱧᱪᱟᱜᱼᱟ ᱡᱩᱫᱤ ᱟᱹᱰᱤ ᱫᱤᱱ ᱠᱚ ᱯᱟᱲᱟᱜᱼᱟ ᱛᱟᱦᱚᱞᱮ ᱛᱳ ᱚᱱᱟ ᱜᱮ ᱥᱳᱢᱳᱥᱥᱟ ᱟᱛᱳ ᱢᱟᱱᱮ ᱯᱟᱲᱟᱣ ᱥᱟᱶᱛᱮ ᱟᱹᱜᱩ ᱠᱚᱯᱮ ᱦᱳᱭ ᱴᱷᱤᱠ ᱜᱮᱭᱟ ᱦᱚᱸ ᱦᱳᱭ ᱢᱟ